ᱟᱞᱮ ᱫᱚ ᱵᱟᱸᱠᱩᱲᱟ ᱡᱮᱞᱟ ᱨᱮᱱ ᱦᱚᱲ ᱠᱟᱱᱟ ᱞᱮ ᱱᱚᱣᱟ ᱠᱚᱨᱮ ᱫᱚ ᱟᱭᱢᱟ ᱫᱟᱨᱮ ᱱᱟᱹᱲᱤ ᱠᱚ ᱜᱮ ᱦᱩᱭᱩᱜ ᱜᱤᱭᱟ ᱚᱱᱟ ᱠᱚ ᱢᱩᱫᱽᱨᱮ ᱩᱞ ᱠᱟᱱᱴᱷᱟᱲ ᱛᱟᱞᱮ ᱠᱷᱤᱡᱩᱨ ᱥᱟᱨᱡᱚᱢ ᱠᱟᱥᱢᱟᱱᱤ ᱯᱚᱴᱟᱥ ᱫᱟᱨᱮ ᱠᱚ ᱦᱩᱭᱩᱜᱼᱟ ᱟᱨ ᱱᱟᱹᱲᱤ ᱠᱚ ᱦᱚᱸ ᱚᱱᱠᱟ ᱜᱮ ᱥᱟᱝ ᱱᱟᱹᱲᱤ ᱵᱟᱸᱫᱚ ᱱᱟᱹᱲᱤ ᱞᱚᱝᱫᱟ ᱱᱟᱹᱲᱤ ᱮᱢᱟᱱ ᱮᱢᱟᱱ ᱟᱭᱢᱟ ᱱᱚᱝᱠᱟᱱᱟᱜ ᱫᱟᱨᱮ ᱱᱟᱹᱲᱤ ᱠᱚ ᱦᱩᱭᱩᱜᱼᱟ